ᱦᱮᱸ ᱜᱚᱝᱠᱮ ᱟᱞᱤᱧ ᱱᱚᱜᱼᱚᱭ ᱵᱟᱹᱨᱩ ᱜᱷᱩᱴᱩ ᱠᱷᱚᱱᱟᱜ ᱞᱤᱧ ᱞᱟᱹᱭ ᱮᱫᱟ ᱤᱭᱟᱹ ᱱᱚᱶᱟ ᱫᱚ ᱦᱳᱥᱯᱤᱴᱟᱞ ᱠᱟᱱᱟ ᱚ ᱞᱟᱹᱭ ᱮᱫᱟᱞᱤᱧ ᱟᱞᱮ ᱟᱹᱛᱩ ᱨᱮ ᱫᱚᱢᱮ ᱨᱩᱭᱟᱹ ᱠᱚ ᱦᱟᱹᱥᱩ ᱠᱚ ᱦᱩᱭᱩᱜ ᱠᱟᱱᱟ ᱰᱤᱝᱜᱩ ᱛᱮ ᱟᱹᱰᱤ ᱦᱚᱲ ᱠᱚ ᱚᱥᱩᱵᱤᱫᱷᱟᱜ ᱠᱟᱱᱟ ᱟᱨᱠᱤ ᱟᱫᱚ ᱵᱟᱞᱮ ᱵᱩᱡ ᱫᱟᱲᱮᱭᱟᱜ ᱠᱟᱱᱟ ᱪᱮᱫ ᱞᱮ ᱪᱤᱠᱟᱹᱭᱟ ᱚᱱᱟ ᱜᱮᱞᱤᱧ ᱞᱟᱹᱭᱮᱫ ᱛᱟᱦᱮᱸᱱᱟ

ᱦᱮᱸ ᱢᱮᱱᱟᱜ ᱠᱚᱜᱮᱭᱟ ᱟᱫᱚ ᱵᱟᱞᱮ ᱫᱤᱥᱟᱹ ᱟᱠᱟᱫ ᱠᱚᱣᱟ ᱩᱱᱠᱩ ᱠᱚᱫ ᱟᱫᱚ ᱧᱮᱞ ᱠᱚᱣᱟ ᱞᱮ ᱱᱟᱜᱠᱷᱟᱱ ᱠᱷᱟᱱᱟ ᱠᱚᱫᱚ ᱢᱮᱱᱟᱜᱼᱟ ᱟᱫᱚ ᱨᱟᱜᱤ ᱢᱮᱱᱟᱜ ᱠᱚᱣᱟ ᱥᱤᱠᱲᱤᱡ ᱠᱚᱫᱚ ᱵᱟᱞᱮ ᱧᱮᱞ ᱟᱠᱟᱫ ᱠᱚᱣᱣᱟ ᱦᱩᱸ ᱟᱫᱚ ᱚᱸᱰᱮ ᱚᱱᱟ ᱪᱤᱠᱤᱪᱪᱷᱟ ᱴᱷᱮᱱ ᱥᱮᱱ ᱠᱟᱛᱮᱫ ᱪᱮᱫ ᱞᱮᱠᱟ ᱟᱫᱚ ᱨᱟᱱ ᱠᱚ ᱧᱟᱢᱚᱜ ᱠᱟᱱᱟ ᱥᱮ ᱵᱟᱝ ᱧᱟᱢᱚᱜ ᱠᱟᱱᱟ ᱟᱞᱮ ᱛᱚ ᱵᱟᱞᱮ ᱵᱟᱲᱟᱭᱟ

ᱦᱩᱸ ᱴᱷᱤᱠ ᱜᱮᱭᱟ ᱛᱟᱦᱚᱞᱮ ᱪᱟᱞᱟᱜ ᱟᱞᱮ ᱱᱟᱜᱠᱷᱟᱱ ᱚᱱᱠᱟᱜᱮ ᱜᱚᱛᱚ ᱞᱮ ᱜᱟᱞᱢᱟᱨᱟᱣᱟ ᱦᱩ